ᱤᱧᱟᱹᱜ ᱵᱷᱟᱹᱜᱤ ᱠᱟᱹᱢᱤ ᱞᱟᱹᱜᱤᱫ ᱡᱮᱢᱚᱱ ᱤᱧ ᱯᱟᱲᱦᱟᱣ ᱠᱟᱱᱟ ᱟᱭᱢᱟ ᱠᱤᱪᱷᱩ ᱡᱮ ᱞᱟᱹᱴᱩ ᱥᱤᱠᱷᱟᱧ ᱜᱨᱚᱦᱚᱱ ᱠᱟᱫᱟ ᱠᱤᱱᱛᱩ ᱟᱹᱛᱩ ᱨᱮᱱ ᱦᱚᱲ ᱚᱱᱟ ᱠᱚ ᱢᱚᱡᱽ ᱵᱟᱠᱚ ᱧᱮᱞᱮᱜᱼᱟ ᱟᱭᱢᱟ ᱠᱤᱪᱷᱩ ᱥᱤᱠᱠᱷᱟᱧ ᱜᱨᱚᱦᱚᱱ ᱠᱟᱫᱟ ᱥᱮ ᱟᱭᱢᱟ ᱠᱤᱪᱷᱩ ᱜᱟᱡᱚᱨ ᱡᱟᱦᱟᱸ ᱨᱮ ᱯᱟᱲᱦᱟᱜ ᱠᱷᱮᱛᱨᱮ ᱛᱮ ᱵᱟᱨᱦᱮ ᱡᱟᱭᱜᱟ ᱪᱟᱞᱟᱜ ᱤᱧ ᱢᱮᱱᱟ ᱤᱧ ᱫᱚ ᱟᱹᱛᱩ ᱨᱮᱱ ᱦᱚᱲ ᱟᱭᱢᱟ ᱨᱚᱠᱚᱢ ᱠᱟᱛᱷᱟ ᱠᱚ ᱟᱡᱚᱢ ᱟᱹᱧᱟ ᱡᱮ ᱱᱩᱭ ᱫᱚ ᱵᱟᱭ ᱢᱚᱡᱟ ᱵᱟᱭ ᱪᱮᱠᱟ ᱠᱚᱲᱟ ᱜᱤᱫᱽᱨᱟᱹ ᱞᱮᱠᱟ ᱵᱟᱨᱦᱮ ᱨᱮ ᱛᱟᱦᱮᱱ ᱠᱟᱱᱟᱭ ᱟᱭᱢᱟ ᱠᱤᱪᱷᱩ ᱨᱚᱲ ᱨᱚᱯᱚᱲ ᱚᱱᱟ ᱛᱮᱜᱮ ᱟᱹᱛᱩ ᱚᱲᱟᱜ ᱨᱮᱱ ᱫᱚ ᱵᱟᱵᱚᱱ ᱯᱟᱲᱦᱟᱣ ᱫᱟᱲᱮᱭᱟᱜ ᱠᱟᱱᱟ ᱠᱩᱲᱤ ᱠᱚ ᱦᱚᱸ ᱱᱟᱥᱮᱭᱟᱜ ᱯᱟᱲᱦᱟᱣ ᱠᱟᱛᱮᱫ ᱜᱮ ᱡᱟᱶᱭᱟᱚᱜ ᱠᱟᱱᱟ ᱠᱚ ᱟᱵᱟᱨ ᱚᱱᱠᱟ ᱞᱮᱠᱟ ᱛᱮᱜᱮ ᱟᱭᱢᱟ ᱩᱪᱪᱚ ᱥᱤᱠᱠᱷᱟ ᱵᱟᱵᱚᱱ ᱜᱨᱚᱦᱚᱱ ᱫᱟᱲᱮᱭᱟᱜ ᱠᱟᱱᱟ ᱟᱨ ᱚᱠᱚᱭ ᱩᱪᱪᱚ ᱥᱤᱠᱠᱷᱟᱭ ᱜᱨᱚᱦᱚᱱ ᱟᱠᱟᱫ ᱩᱱᱤᱢᱟ ᱞᱟᱦᱟ ᱥᱮᱫ ᱜᱮ ᱵᱟᱭ ᱥᱮᱱ ᱫᱟᱲᱮᱭᱟᱜ ᱠᱟᱱ ᱚᱱᱠᱟ ᱞᱮᱠᱟᱱ ᱚᱥᱩᱵᱤᱫᱷᱟ ᱧᱮᱞᱚᱜ ᱠᱟᱱᱟ ᱚᱱᱟᱛᱮ ᱠᱩᱲᱤ ᱜᱤᱫᱽᱨᱟᱹ ᱫᱚ ᱡᱟᱦᱟᱸᱭᱟᱜ ᱢᱮᱫ ᱞᱩᱛᱩᱨ ᱥᱮᱫ ᱵᱟᱝ ᱥᱟᱢᱟᱝ ᱠᱟᱛᱮᱫ ᱱᱤᱡᱮᱨᱟᱜ ᱯᱟᱭᱮᱛᱮ ᱛᱟᱲᱟᱢ ᱞᱟᱹᱜᱤᱫ ᱚᱠᱚᱭ ᱥᱮᱫ ᱦᱚᱸ ᱵᱟᱝ ᱠᱚᱭᱚᱜ ᱠᱟᱛᱮᱫ ᱥᱮ ᱵᱟᱝ ᱟᱡᱚᱢ ᱠᱟᱛᱮᱫ ᱱᱤᱡᱮ ᱞᱮᱠᱟ ᱪᱟᱞᱟᱜ ᱦᱩᱭᱩᱜᱼᱟ ᱱᱤᱭᱟᱹ ᱜᱮ ᱟᱹᱰᱤ ᱢᱟᱨᱟᱝ ᱠᱟᱹᱢᱤ ᱠᱟᱱᱟ ᱱᱚᱣᱟ ᱠᱟᱛᱷᱟ ᱜᱮ ᱥᱟᱹᱨᱤ ᱠᱩᱲᱤ ᱦᱚᱲ ᱫᱚ ᱟᱭᱢᱟ ᱞᱮᱠᱟᱱ ᱵᱟᱫᱷᱟ ᱵᱤᱯᱚᱫ ᱯᱟᱨᱚᱢ ᱦᱩᱭᱩᱜᱚᱼᱟ